ᱟᱪᱪᱷᱟ ᱜᱚᱝᱠᱮ ᱱᱟᱦᱟᱜ ᱚᱠᱛᱚ ᱨᱮ ᱡᱮ ᱱᱚᱜᱚᱭ ᱧᱮᱞᱚᱜ ᱠᱟᱱᱟ ᱱᱚᱶᱟ ᱮᱱᱵᱷᱟᱨᱢᱮᱱᱴ ᱟᱹᱰᱤ ᱵᱟᱹᱲᱤᱡᱚᱜ ᱠᱟᱱᱟ ᱛᱚ ᱱᱚᱶᱟ ᱵᱟᱵᱚᱛ ᱛᱮ ᱠᱤᱪᱷᱩ ᱵᱟᱨᱼᱯᱮ ᱠᱟᱛᱷᱟ ᱠᱟᱺᱡ ᱞᱟᱹᱭ ᱧᱚᱜᱽ ᱵᱤᱱ ᱡᱚᱦᱟᱨ ᱜᱮ ᱟᱹᱰᱤ ᱢᱚᱸᱡᱽ ᱯᱚᱥᱱᱚ ᱛᱚᱵᱮ ᱵᱚᱨᱛᱚᱢᱟᱱ ᱥᱚᱢᱚᱭ ᱨᱮ ᱧᱮᱞ ᱧᱟᱢᱚᱜ ᱠᱟᱱᱟ ᱜᱚᱴᱟ ᱫᱷᱟᱹᱨᱛᱤ ᱡᱩᱲᱮ ᱜᱮ ᱴᱷᱤᱠ ᱥᱚᱢᱚᱭ ᱨᱮ ᱵᱟᱭ ᱫᱟᱜ ᱮᱫᱟ ᱥᱤᱛᱩᱝ ᱫᱟᱭ ᱟᱹᱰᱤ ᱟᱸᱴ ᱱᱤᱭᱟᱹ ᱫᱚ ᱠᱤᱱᱛᱩ ᱟᱵᱚᱣᱟᱜ ᱠᱷᱟᱹᱛᱤᱨ ᱛᱮᱜᱮ ᱠᱟᱨᱚᱱ ᱫᱷᱟᱹᱨᱛᱤ ᱨᱮ ᱡᱮ ᱯᱚᱨᱤᱢᱟᱱ ᱫᱟᱨᱮ ᱫᱚᱨᱠᱟᱨᱟ ᱚᱱᱟ ᱠᱤᱱᱛᱩ ᱵᱟᱱᱩᱜᱼᱟ ᱚᱱᱟ ᱟᱵᱚ ᱵᱟᱹᱭ ᱵᱟᱹᱭ ᱛᱮᱵᱚ ᱢᱟᱜ ᱜᱤᱰᱤᱭ ᱮᱫᱟ ᱟᱨ ᱚᱱᱟ ᱥᱟᱶᱼᱥᱟᱶ ᱛᱮ ᱞᱟᱹᱴᱩ ᱯᱷᱮᱠᱴᱨᱤ ᱤᱱᱰᱟᱥᱴᱨᱤ ᱛᱳᱭᱨᱤᱜ ᱠᱟᱱᱟ ᱟᱨ ᱚᱱᱟ ᱞᱚᱞᱚ ᱦᱚᱭ ᱥᱮ ᱢᱮᱥᱟᱜ ᱠᱟᱱᱟ ᱵᱟᱭᱩ ᱨᱮ ᱚᱱᱟ ᱠᱷᱟᱹᱛᱤᱨ ᱛᱮ ᱠᱤᱱᱛᱩ ᱟᱵᱚ ᱵᱟᱭᱩ ᱫᱩᱥᱚᱱᱚᱜ ᱠᱟᱱ ᱛᱟᱵᱚᱱᱟ ᱟᱨ ᱦᱟᱥᱟ ᱦᱚᱸ ᱠᱷᱚᱭᱚᱜ ᱠᱟᱱ ᱛᱟᱵᱚᱱᱟ ᱟᱨ ᱱᱤᱭᱟᱹ ᱠᱷᱟᱹᱛᱤᱨ ᱛᱮ ᱫᱤᱥᱚᱢ ᱨᱮ ᱢᱤᱫᱴᱮᱱ ᱥᱟᱢᱚᱧ ᱡᱚᱥᱥᱚ ᱦᱚᱸ ᱵᱟᱝ ᱛᱟᱦᱮᱱ ᱠᱟᱱᱟ ᱚᱱᱟ ᱠᱷᱟᱹᱛᱤᱨ ᱛᱮ ᱠᱤᱱᱛᱩ ᱴᱷᱤᱠᱢᱚᱛᱚ ᱵᱟᱭ ᱫᱟᱜ ᱮᱫᱟ ᱟᱹᱰᱤ ᱟᱸᱴᱮᱭ ᱥᱤᱛᱩᱝ ᱮᱫᱟ ᱚᱱᱟ ᱠᱷᱟᱹᱛᱤᱨ ᱛᱮ ᱟᱵᱚ ᱦᱚᱲ ᱦᱚᱸ ᱟᱨ ᱫᱷᱟᱹᱨᱛᱤ ᱨᱮ ᱡᱟᱦᱟᱸᱭ ᱡᱤᱵ ᱡᱤᱭᱟᱹᱞᱤ ᱦᱮᱱᱟᱜ ᱠᱚ ᱩᱱᱠᱩ ᱥᱟᱱᱢ ᱦᱚᱲ ᱟᱹᱰᱤ ᱮᱴᱠᱮᱴᱚᱬᱮ ᱨᱮᱜᱮ ᱦᱮᱱᱟᱜᱵᱚᱱᱟ ᱡᱚᱦᱟᱨ